ᱢᱤᱫ ᱥᱟᱭ ᱢᱤᱫ ᱤᱥᱤ ᱵᱟᱨ ᱥᱟᱭ ᱵᱟᱨ ᱤᱥᱤ ᱯᱮ ᱥᱟᱭ ᱯᱮ ᱤᱥᱤ ᱯᱩᱱ ᱥᱟᱭ ᱯᱩᱱ ᱤᱥᱤ ᱢᱚᱬᱮ ᱥᱟᱭ ᱢᱚᱬᱮ ᱤᱥᱤ